ᱤᱧ ᱠᱷᱤᱫᱟᱹ ᱢᱩᱨᱢᱩ ᱟᱛᱳ ᱢᱩᱨᱜᱟᱹ ᱜᱷᱩᱴᱩ ᱟᱫᱚ ᱱᱚᱜᱼᱚᱭ ᱯᱤ ᱮᱢ ᱠᱤᱥᱟᱱ ᱯᱤ ᱮᱢ ᱠᱮ ᱵᱷᱤ ᱳᱭ ᱟᱹᱰᱤ ᱟᱹᱰᱤᱧ ᱥᱟᱨᱦᱟᱣ ᱤᱧ ᱤᱧᱟᱹᱜ ᱢᱤᱫᱴᱟᱝ ᱪᱟᱹᱥᱤ ᱦᱚᱯᱚᱱ ᱠᱟᱱ ᱜᱤᱭᱟᱹᱧ ᱟᱨ ᱪᱟᱥ ᱠᱟᱹᱢᱤ ᱨᱮ ᱞᱮᱛᱟᱲ ᱜᱤᱧ ᱪᱷᱩᱴᱟᱹᱣ ᱠᱚᱜ ᱠᱟᱱᱟ ᱟᱫᱚ ᱱᱚᱣᱟ ᱠᱚ ᱴᱨᱮᱱᱤᱝ ᱚᱠᱟᱨᱮᱯᱮ ᱮᱢᱟ ᱠᱚ ᱠᱟᱱ ᱛᱟᱵᱚᱱᱟ ᱤᱧ ᱚᱱᱟ ᱟᱹᱰᱤ ᱵᱟᱲᱟᱭ ᱥᱟᱱᱟᱧ ᱠᱟᱱᱟ ᱟᱨ ᱴᱨᱮᱱᱤᱝ ᱞᱮᱱ ᱠᱷᱟᱱᱤᱧ ᱟᱨᱦᱚᱸ ᱤᱧᱟᱹᱜ ᱪᱟᱥ ᱠᱟᱹᱢᱤ ᱨᱮ ᱟᱨᱦᱚᱧ ᱠᱩᱨᱩᱢᱩᱴᱩ ᱧᱚᱜᱟ ᱟᱫᱚ ᱱᱚᱣᱟ ᱴᱨᱮᱱᱤᱝ ᱨᱮ ᱛᱤᱱᱟᱹᱜ ᱯᱚᱭᱥᱟ ᱠᱟᱹᱣᱰᱤ ᱠᱚ ᱞᱟᱜᱟᱜ ᱠᱟᱱᱟ ᱟᱨ ᱰᱚᱠᱩᱢᱮᱱᱴ ᱠᱚ ᱪᱮᱫ ᱠᱚ ᱞᱟᱹᱠᱛᱤᱜ ᱠᱟᱱᱟ ᱤᱧ ᱚᱱᱟ ᱠᱟᱹᱴᱤᱡ ᱵᱟᱲᱟᱭ ᱧᱚᱜ ᱥᱟᱱᱟᱧ ᱠᱟᱱᱟ ᱟᱫᱚ ᱱᱚᱜᱼᱚ ᱱᱟᱯᱮ ᱵᱟᱲᱟᱭ ᱦᱚᱪᱚᱧ ᱠᱷᱟᱱ ᱟᱹᱰᱤ ᱟᱹᱰᱤ ᱱᱟᱯᱟᱭᱚᱜᱼᱟ ᱪᱤᱠᱟᱹᱛᱮ ᱤᱧ ᱪᱟᱹᱥᱤ ᱦᱚᱯᱚᱱ ᱠᱟᱹᱱᱟᱹᱧ ᱤᱧᱤᱧ ᱪᱟᱥ ᱞᱮᱠᱷᱟᱱ ᱫᱚ ᱟᱵᱚ ᱡᱚᱛᱚ ᱦᱚᱲ ᱜᱮᱵᱚ ᱡᱚᱢ ᱫᱟᱲᱮᱭᱟᱜᱼᱟ ᱟᱨ ᱱᱚᱣᱟ ᱫᱤᱥᱚᱢ ᱦᱚᱸ ᱟᱱᱮᱡ ᱫᱷᱟᱱᱤᱡ ᱠᱤᱥᱟᱹᱬ ᱛᱮᱵᱚ ᱛᱟᱦᱮᱱᱟ ᱢᱟ ᱛᱚᱵᱮ ᱜᱚᱢᱠᱮ ᱟᱯᱮ ᱠᱚ ᱟᱹᱰᱤ ᱟᱹᱰᱤ ᱥᱟᱨᱦᱟᱣ